ᱟᱵᱚᱣᱟᱜ ᱯᱚᱛᱷᱚᱱ ᱠᱟᱜᱚᱡᱽ ᱨᱮ ᱟᱹᱰᱤ ᱨᱚᱠᱚᱢ ᱠᱷᱚᱵᱚᱨ ᱧᱟᱢᱚᱜᱼᱟ ᱫᱮᱥ ᱵᱤᱫᱮᱥ ᱨᱮᱱᱟᱜ ᱚᱠᱟᱨᱮ ᱛᱟᱯᱟᱢ ᱠᱷᱟᱹᱯᱟᱨᱤ ᱜᱚᱞᱟᱜᱩᱞᱤ ᱚᱠᱟᱨᱮ ᱵᱷᱟᱜᱮᱭᱟᱜ ᱦᱚᱸ ᱢᱮᱱᱟᱜ ᱟᱱᱟᱝ ᱚᱠᱟᱨᱮ ᱢᱮᱞᱟ ᱠᱷᱮᱞᱟᱫᱷᱩᱞᱟᱹ ᱠᱤᱨᱠᱮᱹᱴ ᱵᱷᱚᱞᱤᱵᱚᱞ ᱵᱚᱞᱠᱷᱮᱞ ᱟᱹᱰᱤ ᱨᱚᱠᱚᱢᱟᱜ ᱜᱮᱵᱚᱱ ᱧᱮᱞ ᱧᱟᱢ ᱮᱫᱟ ᱥᱮᱵᱚᱱ ᱯᱟᱲᱦᱟᱣ ᱮᱫᱟ ᱟᱨᱚ ᱪᱟᱹᱠᱨᱤ ᱵᱟᱹᱠᱨᱤ ᱠᱚᱨᱮᱱᱟᱜ ᱠᱷᱚᱵᱚᱨ ᱠᱚᱦᱚᱸᱠᱚ ᱮᱢᱟ ᱚᱱᱟᱠᱚᱦᱚᱸ ᱵᱚᱱ ᱧᱮᱞ ᱧᱟᱢ ᱮᱫᱟ ᱠᱟᱹᱢᱤ ᱠᱚᱨᱮᱱᱟᱜ ᱥᱟᱱᱟᱢ ᱠᱷᱚᱵᱚᱨ ᱜᱮ ᱧᱟᱢ ᱠᱟᱛᱮᱵᱚᱱ ᱵᱟᱰᱟᱭ ᱮᱫᱟ ᱡᱮ ᱱᱚᱣᱟ ᱠᱟᱹᱢᱤᱨᱮ ᱥᱮᱱ ᱞᱮᱱᱠᱷᱟᱱ ᱥᱮ ᱵᱚᱱ ᱧᱮᱞ ᱮᱫᱟ ᱱᱚᱣᱟ ᱠᱟᱹᱢᱤ ᱠᱚᱫᱚ ᱫᱟᱲᱮᱭᱟᱜᱼᱟᱹᱧ ᱥᱮᱧ ᱪᱮᱥᱴᱟ ᱵᱤᱰᱟᱹᱣᱟ ᱱᱚᱣᱟ ᱠᱟᱹᱢᱤᱨᱮᱧ ᱧᱟᱢ ᱞᱮᱠᱷᱟᱱ ᱫᱚᱧ ᱠᱟᱹᱢᱤ ᱫᱟᱲᱮᱭᱟᱜᱼᱟ ᱥᱮ ᱵᱷᱟᱹᱜᱤ ᱛᱮ ᱥᱚᱝᱥᱟᱨ ᱪᱟᱞᱟᱜ ᱛᱟᱞᱮᱭᱟ ᱚᱱᱟᱛᱮ ᱱᱚᱣᱟ ᱠᱷᱚᱵᱚᱨ ᱠᱟᱜᱚᱡᱽ ᱯᱟᱲᱦᱟᱣ ᱫᱚ ᱫᱤᱱᱟᱹᱢ ᱜᱮ ᱫᱚᱢᱮᱧ ᱠᱩᱥᱤᱭᱟᱜᱼᱟ